ᱵᱷᱟᱨᱚᱛ ᱨᱮᱭᱟᱜ ᱱᱟᱜᱟᱢ ᱤᱫᱤ ᱠᱟᱛᱮᱫ ᱤᱧ ᱫᱚ ᱥᱤᱫᱩ ᱠᱟᱹᱱᱩ ᱪᱟᱸᱫᱽ ᱵᱷᱳᱭᱨᱚᱵᱽ ᱟᱨ ᱩᱱᱠᱩ ᱨᱮᱱ ᱢᱤᱥᱨᱟ ᱯᱷᱩᱞᱳ ᱡᱷᱟᱱᱚᱣᱟᱜ ᱠᱟᱛᱷᱟᱜᱮ ᱞᱟᱹᱞᱟᱹᱭ ᱥᱟᱱᱟᱭᱤᱧᱟ ᱟᱨ ᱩᱱᱠᱩ ᱞᱟᱹᱜᱤᱫ ᱜᱮ ᱤᱧᱟᱹᱜ ᱢᱚᱱᱮ ᱫᱚᱭ ᱨᱟᱜ ᱛᱤᱧᱟᱭ ᱪᱮᱫᱟᱜ ᱥᱮ ᱵᱟᱝ ᱢᱟ ᱩᱱᱠᱩ ᱫᱚ ᱱᱤᱛ ᱫᱷᱟᱹᱵᱤᱡ ᱦᱚᱸ ᱵᱷᱟᱨᱚᱛ ᱨᱮᱭᱟᱜ ᱱᱟᱜᱟᱢ ᱨᱮ ᱤᱛᱤᱦᱟᱥ ᱞᱮᱠᱟᱜᱮ ᱢᱮᱱᱟᱜ ᱠᱚᱣᱟ ᱪᱮᱫᱟᱜ ᱥᱮ ᱵᱟᱝᱢᱟ ᱟᱹᱰᱤ ᱯᱟᱹᱦᱤᱞ ᱥᱳᱞᱳᱥᱚ ᱠᱷᱨᱤᱥᱴᱟᱵᱽᱫᱚ ᱠᱚᱥᱮᱱ ᱡᱚᱠᱷᱚᱱ ᱤᱝᱨᱮᱡᱽ ᱵᱷᱟᱨᱚᱛ ᱫᱤᱥᱚᱢ ᱛᱮᱠᱚ ᱦᱮᱡ ᱞᱮᱱᱟ ᱟᱨ ᱱᱚᱸᱰᱮ ᱠᱚ ᱨᱟᱡᱚᱛᱛᱚ ᱞᱮᱫᱟ ᱩᱱ ᱥᱚᱢᱚᱭ ᱱᱩᱠᱩ ᱤᱝᱨᱮᱡᱽ ᱠᱚᱫᱚ ᱥᱟᱱᱛᱟᱲ ᱠᱚ ᱪᱮᱛᱟᱱ ᱟᱹᱰᱤ ᱠᱚ ᱱᱟᱦᱟᱪᱟᱨ ᱞᱮᱫᱟ ᱟᱹᱰᱤ ᱠᱚ ᱱᱟᱦᱟᱪᱟᱨ ᱞᱮᱫ ᱠᱷᱟᱱᱮ ᱥᱤᱫᱩ ᱠᱟᱹᱱᱩ ᱪᱟᱸᱫᱽ ᱵᱷᱳᱭᱨᱚᱵᱽ ᱯᱷᱩᱞᱚ ᱡᱷᱟᱱᱚ ᱱᱩᱠᱩ ᱵᱚᱭᱦᱟ ᱫᱚ ᱱᱚᱣᱟ ᱠᱚᱫᱚ ᱵᱟᱠᱚ ᱧᱮᱞ ᱥᱟᱦᱟᱣ ᱞᱮᱫᱟ ᱟᱨ ᱱᱩᱠᱩ ᱫᱚ ᱤᱱᱟᱹ ᱠᱷᱟᱹᱛᱤᱨ ᱛᱮ ᱥᱟᱶᱛᱟᱞ ᱵᱤᱫᱽᱫᱨᱳᱦᱚ ᱠᱚ ᱠᱚᱨᱟᱣ ᱠᱮᱫᱟ ᱚᱱᱟ ᱥᱟᱶᱛᱟᱞ ᱵᱤᱫᱽᱫᱨᱳᱦᱚ ᱫᱚ ᱦᱩᱭ ᱞᱮᱱᱟ ᱟᱴᱷᱨᱳᱥᱚ ᱯᱚᱧᱪᱟᱱᱱᱚ ᱥᱟᱞᱨᱮ ᱚᱱᱟ ᱥᱟᱶᱛᱟᱞ ᱵᱤᱫᱽᱫᱨᱳᱦᱚ ᱥᱚᱢᱚᱭ ᱚᱱᱟ ᱫᱚ ᱛᱟᱦᱮᱸ ᱠᱟᱱᱟ ᱛᱤᱨᱤᱥᱟ ᱡᱩᱱ ᱟᱴᱷᱨᱳᱥᱳ ᱯᱚᱧᱪᱟᱱᱱᱚ ᱨᱮᱱᱟᱜ ᱛᱤᱨᱤᱥᱟ ᱡᱩᱱ ᱢᱟᱱᱮ ᱩᱱ ᱥᱚᱢᱚᱭ ᱟᱹᱰᱤ ᱥᱟᱱᱛᱟᱲᱟᱜ ᱡᱤᱣᱤ ᱪᱟᱞᱟᱣ ᱞᱮᱱᱟ ᱟᱹᱰᱤ ᱢᱟᱭᱟᱢ ᱞᱤᱸᱡᱤ ᱞᱮᱱᱟ ᱟᱨ ᱥᱤᱫᱩ ᱠᱟᱹᱱᱩ ᱦᱚᱸᱠᱤᱱ ᱜᱚᱡ ᱦᱚᱪᱚ ᱞᱮᱱᱟ ᱚᱱᱟ ᱥᱟᱶᱛᱮ ᱟᱹᱠᱤᱱ ᱨᱮᱱ ᱢᱤᱥᱨᱟ ᱯᱷᱩᱞᱚ ᱡᱷᱟᱱᱚ ᱱᱩᱠᱩ ᱦᱚᱸᱠᱚ ᱜᱚᱡ ᱦᱚᱪᱚ ᱞᱮᱱᱟ ᱟᱹᱰᱤ ᱥᱟᱱᱛᱟᱲ ᱠᱚ ᱜᱚᱡ ᱦᱚᱪᱚ ᱞᱮᱱᱟ ᱠᱚ ᱟᱨ ᱟᱨ ᱱᱚᱣᱟ ᱠᱚ ᱱᱚᱣᱟ ᱠᱚ ᱠᱟᱛᱷᱟ ᱫᱚ ᱤᱧ ᱫᱚ ᱵᱳᱭ ᱨᱤᱧ ᱯᱟᱲᱦᱟᱣ ᱞᱮᱱᱟ ᱟᱨ ᱵᱳᱭ ᱨᱮ ᱯᱟᱲᱦᱟᱣ ᱠᱟᱛᱮᱫ ᱜᱤᱧ ᱵᱟᱰᱟᱭ ᱠᱟᱫᱟ ᱟᱨ ᱱᱚᱣᱟ ᱠᱚ ᱟᱸᱡᱚᱢ ᱠᱟᱛᱮᱫ ᱯᱟᱲᱦᱟᱣ ᱠᱟᱛᱮᱫ ᱤᱧᱟᱹᱜ ᱢᱚᱱᱮ ᱫᱚ ᱟᱹᱰᱤ ᱨᱟᱜᱽ ᱛᱤᱧᱟᱹᱭ ᱟᱨ ᱟᱢ